ᱦᱮᱸ ᱱᱚᱣᱟ ᱴᱚᱴᱷᱟ ᱨᱮᱫᱚ ᱟᱹᱰᱤ ᱟᱭᱢᱟ ᱜᱟᱱᱜᱮ ᱪᱮᱬᱮ ᱢᱮᱱᱟᱜ ᱠᱚᱣᱟ ᱡᱮᱢᱚᱱ ᱠᱤ ᱢᱤᱨᱩ ᱪᱮᱬᱮ ᱢᱤᱨᱩ ᱪᱮᱬᱮ ᱫᱚ ᱟᱞᱮ ᱚᱲᱟᱜ ᱨᱮᱦᱚᱸ ᱢᱮᱱᱟᱜ ᱠᱤᱱᱟᱹ ᱟᱞᱮ ᱚᱲᱟᱜ ᱨᱮ ᱢᱮᱱᱟᱜ ᱠᱤᱱᱟᱹ ᱵᱟᱨᱭᱟ ᱢᱤᱨᱩ ᱪᱮᱬᱮ ᱢᱮᱱᱟᱜ ᱠᱤᱱᱟᱹ ᱦᱮᱸ ᱩᱱᱠᱤᱱ ᱫᱤᱱᱟᱹᱢ ᱜᱮ ᱦᱤᱡᱩᱜ ᱥᱮᱱᱚᱜ ᱦᱮᱡ ᱡᱟᱦᱟᱸ ᱥᱮᱡ ᱜᱮ ᱪᱟᱞᱟᱣ ᱞᱮᱱᱠᱷᱟᱱ ᱟᱨᱠᱤ ᱡᱚᱢᱟᱜ ᱤᱧ ᱮᱢᱟᱠᱤᱱᱟ ᱠᱤᱢᱵᱟ ᱠᱚᱞᱮᱡ ᱦᱚᱸᱜᱼᱚᱭ ᱡᱮᱢᱚᱱ ᱮᱢᱚᱱ ᱠᱤ ᱛᱮᱦᱮᱧ ᱜᱮ ᱡᱮᱢᱚᱱ ᱠᱚᱞᱮᱡᱤᱧ ᱦᱮᱡ ᱟᱠᱟᱱᱟ ᱠᱚᱞᱮᱡ ᱦᱮᱡ ᱦᱤᱡᱩᱜ ᱚᱠᱛᱮ ᱦᱚᱸ ᱡᱚᱢᱟᱜ ᱤᱧ ᱮᱢ ᱦᱚᱴᱚᱣᱟᱜ ᱠᱤᱱᱟᱹ ᱫᱟᱠᱟᱧ ᱮᱢᱟᱜ ᱠᱤᱱᱟᱹ ᱪᱷᱚᱞᱟᱧ ᱮᱢᱟᱜ ᱠᱤᱱᱟᱹ ᱦᱮᱸ ᱟᱨ ᱟᱨᱚ ᱟᱹᱰᱤ ᱟᱭᱢᱟ ᱜᱟᱱ ᱜᱮ ᱦᱮᱸ ᱟᱨ ᱠᱚᱞᱮᱡ ᱠᱷᱚᱱᱟᱜ ᱤᱧ ᱨᱩᱣᱟᱹᱲ ᱞᱮᱱᱠᱷᱟᱱ ᱩᱱᱦᱚᱸ ᱪᱟᱞᱟᱣ ᱛᱚᱨᱟᱜᱮ ᱡᱚᱢ ᱜᱤᱧ ᱮᱢᱟᱠᱤᱱᱟᱹ ᱯᱷᱟᱥ ᱩᱱᱠᱤᱱ ᱜᱮ ᱯᱳᱭᱞᱳᱧ ᱮᱢᱟ ᱠᱤᱱᱟᱹ ᱩᱱᱠᱤᱱ ᱜᱮ ᱮᱢ ᱠᱟᱛᱮ ᱛᱟᱨᱯᱚᱨᱮ ᱤᱱᱟᱹ ᱠᱚᱜᱮ ᱟᱨ ᱟᱨ ᱡᱮᱢᱚᱱ ᱠᱤ ᱱᱩᱠᱩ ᱜᱩᱸᱰᱨᱤ ᱪᱮᱬᱮ ᱜᱩᱸᱰᱨᱤ ᱪᱮᱬᱮ ᱫᱚ ᱢᱟᱴᱷ ᱨᱮᱠᱚ ᱛᱩᱠᱟᱹᱭ ᱜᱮᱭᱟ ᱟᱨ ᱛᱩᱠᱟᱹᱭ ᱜᱮᱭᱟᱠᱚ ᱚᱸᱰᱮ ᱜᱮᱠᱚ ᱵᱮᱞᱮ ᱠᱚᱛᱮ ᱦᱚᱯᱚᱱ ᱠᱚᱣᱟ ᱡᱚᱢᱟᱜ ᱠᱚᱠᱚ ᱟᱹᱜᱩᱣᱟ ᱠᱚᱜᱮᱭᱟ ᱮᱢᱚᱱᱠᱤ ᱱᱩᱠᱩ ᱯᱚᱛᱟᱢ ᱪᱮᱬᱮ ᱯᱚᱛᱟᱢ ᱪᱮᱬᱮ ᱦᱚᱸ ᱩᱱᱠᱩ ᱦᱚᱸ ᱡᱟᱦᱟᱸ ᱨᱮᱜᱮ ᱟᱠᱚᱣᱟᱜ ᱪᱮᱛᱟᱱ ᱛᱮᱜᱮ ᱠᱚ ᱪᱮᱛᱟᱱ ᱨᱮ ᱢᱟᱱᱮ ᱤᱱᱠᱟᱹ ᱢᱟᱴᱷ ᱨᱮᱜᱮ ᱩᱱᱠᱩ ᱦᱚᱸ ᱛᱩᱠᱟᱹᱭ ᱜᱮᱭᱟᱠᱚ ᱦᱮᱸ ᱛᱟᱨᱯᱚᱨᱮ ᱟᱨ ᱟᱨᱸ ᱪᱮᱫ ᱞᱮ ᱪᱤᱠᱟᱹᱭᱟ ᱡᱮᱢᱚᱱ ᱠᱤ ᱩᱱᱠᱩ ᱠᱚᱸᱜ ᱪᱮᱬᱮ ᱠᱚᱸᱜ ᱪᱮᱬᱮ ᱢᱮᱱᱟᱜ ᱠᱚᱣᱟ ᱩᱱᱠᱩ ᱫᱚ ᱫᱟᱜ ᱠᱷᱚᱱᱟᱜ ᱫᱟᱜ ᱠᱷᱚᱱᱟᱜ ᱦᱟᱠᱩ ᱠᱚᱠᱚ ᱥᱟᱵ ᱟᱹᱜᱩ ᱠᱟᱛᱮᱫ ᱟᱠᱚᱨᱮᱱ ᱦᱚᱯᱚᱱ ᱠᱚ ᱦᱚᱯᱚᱱ ᱠᱚᱠᱚ ᱮᱢᱟ ᱠᱚᱣᱟ ᱡᱚᱢᱟᱜ ᱠᱚ ᱤᱫᱤᱭᱟᱠᱚ ᱜᱮᱭᱟ ᱦᱮᱸ ᱟᱨ ᱮᱢᱚᱱᱠᱤ ᱡᱮᱢᱚᱱ ᱛᱟᱞᱮ ᱫᱟᱨᱮ ᱨᱮᱠᱚ ᱛᱩᱠᱟᱹᱭ ᱜᱮᱭᱟ ᱩᱱᱠᱩ ᱫᱚ ᱦᱚᱪᱪᱷᱮ ᱦᱤᱸᱥᱤ ᱪᱮᱬᱮ ᱦᱤᱸᱥᱤ ᱪᱮᱬᱮ ᱢᱮᱱᱟᱜ ᱠᱚᱣᱟ ᱩᱱᱠᱩ ᱦᱚᱸ ᱫᱟᱨᱮ ᱨᱮᱜᱮᱠᱚ ᱛᱩᱠᱟᱹᱭᱟ ᱦᱮᱸ ᱛᱟᱨᱯᱚᱨᱮ ᱟᱹᱰᱤ ᱟᱭᱢᱟ ᱞᱮᱠᱟᱱ ᱟᱨᱚ ᱪᱮᱬᱮ ᱢᱮᱱᱟᱜ ᱠᱟᱣᱟ ᱡᱮᱢᱚᱱᱠᱤ ᱩᱱᱠᱩ ᱯᱚᱛᱟᱢ ᱪᱮᱬᱮ ᱢᱮᱱᱟᱜ ᱠᱚᱣᱟ ᱟᱨᱚ ᱟᱹᱰᱤ ᱟᱭᱢᱟ ᱞᱮᱠᱟᱱ ᱟᱨᱚ ᱡᱮᱢᱚᱱ ᱧᱮᱞᱮᱫ ᱠᱚᱣᱟᱹᱧ ᱱᱚᱣᱟ ᱟᱵᱚ ᱫᱤᱥᱚᱢ ᱨᱮ ᱟᱨᱠᱤ ᱟᱹᱰᱤ ᱟᱭᱢᱟ ᱞᱮᱠᱟᱱ ᱜᱮ ᱪᱮᱬᱮ ᱢᱮᱱᱟᱜ ᱠᱚᱣᱟ ᱯᱤᱭᱳ ᱪᱮᱬᱮ ᱢᱮᱱᱟᱜ ᱠᱚᱣᱟ ᱯᱤᱭᱳ ᱪᱮᱬᱮ ᱫᱚ ᱡᱟᱦᱟᱸᱨᱮᱜᱮᱢ ᱢᱚᱱᱮᱭᱟ ᱯᱤᱭᱳ ᱯᱤᱭᱳ ᱞᱮᱠᱷᱟᱱ ᱜᱮᱢ ᱞᱟᱹᱭᱟ ᱥᱟᱹᱜᱩᱱ ᱠᱟᱛᱷᱟ ᱠᱚ ᱪᱮᱫ ᱪᱚ ᱥᱟᱹᱜᱩᱱ ᱠᱷᱚᱵᱚᱨ ᱜᱮ ᱦᱤᱡᱩᱜ ᱞᱟᱹᱜᱤᱫᱼᱟ ᱚᱱᱠᱟᱢ ᱢᱚᱱᱮᱭᱟ ᱟᱨ ᱢᱮᱱᱟᱜ ᱠᱚᱣᱟ ᱟᱹᱰᱤ ᱟᱭᱢᱟ ᱜᱟᱱ ᱞᱮᱠᱟᱜᱮ ᱪᱮᱬᱮ ᱢᱮᱱᱟᱜ ᱠᱚᱣᱟ ᱦᱮᱸ